ᱦᱮᱞᱳ ᱦᱮᱞᱳ ᱤᱧᱫᱚ ᱵᱟᱦᱟᱧ ᱟᱹᱠᱷᱨᱤᱧᱤᱧ ᱞᱟᱹᱭᱮᱫᱟ ᱟᱢ ᱚᱠᱚᱭᱮᱢ ᱞᱟᱹᱭᱮᱫᱟ ᱟᱢᱫᱚ ᱚᱠᱚᱭᱮᱢ ᱞᱟᱹᱭᱮᱫᱟ ᱚᱻ ᱦᱮᱸ ᱞᱟᱹᱭ ᱢᱮ ᱦᱮᱸ ᱤᱧ ᱟᱹᱰᱤ ᱨᱚᱠᱚᱢ ᱵᱟᱦᱟ ᱠᱚᱧ ᱟᱹᱠᱷᱨᱤᱧᱮᱫᱼᱟ ᱡᱮᱢᱚᱱ ᱜᱳᱞᱟᱯ ᱵᱟᱦᱟ ᱪᱟᱢᱯᱟ ᱵᱟᱦᱟ ᱠᱩᱥᱱᱤ ᱵᱟᱦᱟ ᱟᱨ ᱜᱩᱞᱟᱹᱪᱤ ᱵᱟᱦᱟ ᱟᱹᱰᱤ ᱨᱚᱠᱚᱢ ᱦᱮᱸ ᱡᱮᱢᱚᱱ ᱜᱳᱞᱟᱯ ᱵᱟᱦᱟ ᱫᱚ ᱫᱚᱥ ᱨᱩᱯᱤᱭᱟ ᱡᱳᱲᱟ ᱟᱨ ᱠᱩᱥᱱᱤ ᱵᱟᱦᱟ ᱫᱚ ᱚᱱᱟ ᱢᱟᱞᱟᱣᱟᱜ ᱢᱤᱫᱴᱤᱡ ᱫᱚ ᱫᱚᱥ ᱨᱩᱯᱤᱭᱟ ᱟᱨ ᱜᱩᱞᱟᱹᱪᱤ ᱵᱟᱦᱟ ᱫᱚ ᱯᱚᱱᱨᱚ ᱨᱩᱯᱤᱭᱟ ᱟᱨ ᱪᱟᱢᱯᱟ ᱵᱟᱦᱟ ᱫᱚ ᱫᱚᱥ ᱨᱩᱯᱤᱭᱟ ᱜᱮ ᱦᱳᱭ ᱟᱫᱚ ᱦᱳᱭ ᱦᱮᱸ ᱦᱳᱭ ᱟᱫᱚ ᱚᱱᱮ ᱚᱱᱠᱟ ᱫᱚᱥ ᱨᱩᱯᱤᱭᱟ ᱫᱟᱢ ᱦᱳᱭ ᱟᱫᱚ ᱦᱟᱛᱟᱣᱟ ᱦᱮᱸ ᱦᱳᱭ ᱟᱫᱚ ᱤᱭᱟᱹ ᱥᱚᱢᱚᱭ ᱫᱚ ᱦᱟᱸᱜ ᱥᱮᱛᱟᱜ ᱪᱷᱚᱭ ᱵᱟᱡᱮ ᱠᱷᱚᱱ ᱮᱜᱟᱨᱳ ᱵᱟᱡᱮ ᱦᱟᱹᱵᱤᱡ ᱟᱨ ᱟᱹᱭᱩᱵ ᱫᱚ ᱪᱟᱨ ᱵᱟᱡᱮ ᱯᱚᱨᱮ ᱜᱮ ᱪᱟᱨ ᱵᱟᱡᱮ ᱠᱷᱚᱱ ᱥᱟᱛ ᱵᱟᱡᱮ ᱦᱟᱹᱵᱤᱡ ᱟᱨ ᱨᱳᱵᱤᱵᱟᱨ ᱫᱤᱱ ᱟᱨ ᱜᱩᱨᱩᱵᱟᱨ ᱫᱤᱱ ᱠᱚᱨᱮᱫ ᱦᱳᱭ ᱦᱳᱭ ᱦᱳᱭ ᱟᱫᱚ ᱦᱳᱭ ᱵᱟᱝ ᱵᱟᱹᱠᱤ ᱫᱤᱱ ᱫᱚ ᱵᱚᱱᱫᱚ ᱜᱮ ᱛᱟᱦᱮᱱᱟ ᱦᱳᱭ ᱤᱱᱟᱹ ᱫᱤᱱ ᱫᱚ ᱵᱟᱡᱟᱨ ᱠᱟᱱᱟ ᱛᱚ ᱮᱱᱠᱷᱟᱱ ᱚᱱᱟ ᱵᱟᱡᱟᱨ ᱨᱮᱜᱮ ᱦᱟᱸᱜ ᱳᱰᱳᱠ ᱦᱩᱭᱩᱜᱼᱟ ᱮᱭᱥᱮ ᱫᱤᱱ ᱢᱟ ᱢᱟᱨᱠᱮᱹᱴ ᱵᱟᱝ ᱞᱟᱜᱟᱜᱼᱟ ᱮᱸᱰᱮᱠᱷᱟᱱ ᱫᱚ ᱩᱱ ᱥᱚᱢᱚᱭ ᱫᱚ ᱵᱚᱱᱫᱚ ᱜᱮ ᱛᱟᱦᱮᱱᱟ